ᱟᱵᱚ ᱥᱟᱱᱛᱟᱞ ᱞᱮᱠᱟᱱᱟᱜ ᱥᱟᱱ ᱟᱵᱚ ᱥᱟᱱᱛᱟᱞ ᱞᱮᱠᱟᱱᱟᱜ ᱪᱤᱱᱛᱟᱹ ᱦᱳᱭᱳᱜ ᱠᱟᱱᱟ ᱡᱮᱹ ᱦᱚᱲ ᱫᱚ ᱴᱮᱞᱤᱵᱮᱥᱚᱱ ᱨᱮ ᱨᱚᱲ ᱦᱚᱵᱚ ᱵᱚᱛᱚᱨᱚᱜᱼᱟ ᱨᱮᱰᱤᱭᱳ ᱚᱠᱟ ᱡᱟᱭᱜᱟ ᱨᱮᱜᱮ ᱵᱟᱵᱚ ᱞᱟᱦᱟ ᱫᱟᱲᱮᱭᱟᱜᱼᱟ ᱟᱵᱚ ᱫᱚ ᱚᱞᱚᱜ ᱯᱟᱲᱦᱟᱜ ᱵᱟᱝ ᱠᱷᱟᱹᱛᱤᱨᱟᱜ ᱛᱮ ᱟᱵᱚᱭᱟᱜ ᱫᱷᱚᱨᱚᱢ ᱟᱵᱚᱣᱟᱜ ᱟᱹᱨᱤᱪᱟᱹᱞᱤ ᱪᱮᱫ ᱜᱮ ᱫᱮᱠᱳ ᱥᱟᱶᱛᱮ ᱟᱵᱚ ᱥᱟᱱᱛᱟᱲᱟᱜ ᱫᱚ ᱵᱟᱝ ᱢᱤᱞᱟᱹᱜᱼᱟ ᱟᱨ ᱟᱵᱚ ᱫᱚ ᱥᱟᱱᱛᱟᱲ ᱠᱚᱫᱚ ᱟᱹᱰᱤ ᱵᱚᱛᱚᱨ ᱵᱚ ᱵᱩᱡᱷᱟᱹᱣ ᱜᱮᱭᱟ ᱵᱚᱛᱚᱨ ᱠᱷᱟᱹᱛᱤᱨᱟᱜ ᱛᱮ ᱴᱮᱞᱤᱵᱤᱥᱚᱱ ᱠᱚᱨᱮ ᱨᱚᱲ ᱠᱚᱦᱚᱸ ᱵᱟᱵᱚ ᱫᱟᱲᱮᱭᱟᱜᱼᱟ ᱨᱮᱰᱤᱭᱳ ᱨᱮᱦᱚᱸ ᱨᱮᱠᱳᱰᱤᱝ ᱦᱚᱸ ᱪᱮᱫ ᱦᱚᱸ ᱵᱟᱵᱚ ᱫᱟᱲᱮᱭᱟᱜᱼᱟ ᱟᱵᱚᱣᱟᱜ ᱥᱟᱦᱚᱥ ᱵᱟᱝ ᱠᱷᱟᱹᱛᱤᱨᱟᱜ ᱛᱮ ᱟᱨ ᱚᱞᱚᱜ ᱯᱟᱲᱦᱟᱜ ᱩᱱᱟᱹᱜ ᱵᱟᱝ ᱵᱟᱰᱟᱭ ᱠᱷᱟᱹᱛᱤᱨᱟᱜ ᱛᱮ ᱟᱵᱚ ᱫᱚ ᱫᱮᱹᱠᱳ ᱦᱚᱯᱚᱱ ᱠᱷᱚᱱ ᱟᱹᱰᱤ ᱞᱟᱛᱟᱨ ᱨᱮᱵᱚ ᱛᱟᱦᱮᱱᱚᱜ ᱠᱟᱱᱟ